ᱤᱧ ᱤᱧᱟᱹᱜ ᱠᱟᱹᱢᱤ ᱠᱟᱹᱥᱱᱤ ᱨᱮᱭᱟᱜ ᱦᱚᱲᱢᱚ ᱥᱟᱶᱟᱨ ᱫᱚ ᱟᱹᱰᱤ ᱵᱷᱟᱹᱜᱤ ᱜᱮ ᱢᱮᱱᱟᱜᱼᱟ ᱪᱮᱫᱟᱜ ᱥᱮ ᱱᱟᱦᱟᱜ ᱡᱩᱜᱽ ᱨᱮᱫᱚ ᱩᱱᱟᱹᱜ ᱫᱚ ᱡᱟᱹᱥᱛᱤ ᱫᱚ ᱵᱟᱝ ᱠᱟᱹᱢᱤ ᱦᱩᱭᱩᱜ ᱠᱟᱱᱟ ᱢᱮᱱᱠᱷᱟᱱ ᱥᱮᱫᱟᱭ ᱟᱵᱚ ᱨᱮᱱ ᱜᱚᱲᱚᱢ ᱦᱟᱲᱟᱢ ᱦᱟᱯᱲᱟᱢ ᱠᱚᱫᱚ ᱵᱟᱹᱫᱽ ᱠᱷᱮᱛ ᱨᱮ ᱠᱟᱹᱢᱤ ᱠᱟᱛᱮ ᱟᱹᱰᱤ ᱱᱟᱯᱟᱭ ᱦᱚᱲᱢᱚ ᱛᱟᱠᱚ ᱛᱟᱦᱮᱱ ᱛᱟᱠᱚᱣᱟ ᱡᱟᱦᱟᱱ ᱡᱤᱱᱤᱥ ᱡᱚᱢ ᱵᱟᱝ ᱨᱮᱦᱚᱸ ᱟᱠᱚ ᱫᱚ ᱵᱤᱱᱟᱹ ᱥᱟᱞᱯᱷᱮᱴ ᱵᱟᱞᱟ ᱫᱟᱠᱟ ᱩᱛᱩ ᱠᱚ ᱡᱚᱢᱮᱫ ᱛᱮ ᱯᱟᱞᱮᱱ ᱡᱟᱦᱟᱱᱟᱜ ᱨᱳᱜᱽ ᱟᱡᱟᱨ ᱦᱚᱸ ᱵᱟᱝ ᱦᱤᱡᱩᱜ ᱠᱟᱱᱟ ᱢᱮᱱᱠᱷᱟᱱ ᱡᱩᱜᱽ ᱨᱮᱫᱚ ᱡᱟᱦᱟᱸ ᱛᱤᱱᱟᱹᱜ ᱥᱟᱞᱯᱷᱮᱴ ᱫᱟᱠᱟ ᱵᱚᱱ ᱡᱚᱢᱮᱫ ᱛᱮᱜᱮ ᱯᱟᱞᱮᱱ ᱟᱹᱰᱤ ᱥᱚᱠᱛᱚ ᱵᱚᱱ ᱵᱤᱢᱟᱨ ᱟᱡᱟᱨᱚᱜ ᱠᱟᱱᱟ ᱟᱨ ᱠᱟᱹᱢᱤ ᱦᱚᱸ ᱵᱟᱵᱚᱱ ᱠᱟᱹᱢᱤᱛᱮ ᱯᱟᱞᱮᱱ ᱵᱤᱢᱟᱨ ᱠᱚ ᱧᱟᱢ ᱤᱫᱤᱭᱮᱫ ᱵᱚᱱᱟ ᱵᱟᱹᱲᱛᱤ ᱜᱮ ᱢᱮᱱᱠᱷᱟᱱ ᱥᱮᱫᱟᱭ ᱡᱩᱜᱽ ᱨᱮᱱ ᱦᱟᱯᱲᱟᱢ ᱠᱚᱫᱚ ᱠᱟᱹᱢᱤ ᱛᱮᱠᱚ ᱯᱟᱞᱮᱱ ᱛᱤ ᱡᱟᱸᱜᱟ ᱠᱚ ᱞᱟᱲᱟᱣᱜᱮ ᱛᱟᱦᱮᱱ ᱛᱮ ᱢᱟᱭᱟᱝ ᱠᱚ ᱦᱟᱱᱛᱮ ᱱᱟᱛᱮ ᱦᱤᱞᱟᱹᱜ ᱛᱮ ᱯᱟᱞᱮᱱ ᱪᱮᱫ ᱦᱚᱸ ᱚᱥᱩᱵᱤᱫᱟ ᱫᱚ ᱵᱟᱝ ᱦᱩᱭᱩᱜ ᱠᱟᱱ ᱛᱟᱠᱚᱣᱟ ᱛᱟᱦᱮᱸᱫ ᱥᱟᱶᱟᱨ ᱜᱮ ᱛᱟᱦᱮᱱ ᱛᱟᱠᱚᱣᱟ ᱚᱱᱟᱛᱮ ᱱᱟᱦᱟᱜ ᱡᱩᱜᱽ ᱨᱮᱦᱚᱸ ᱟᱵᱚ ᱠᱚᱫᱚ ᱡᱟᱹᱥᱛᱤ ᱵᱟᱵᱚᱱ ᱠᱟᱹᱢᱤ ᱨᱮᱦᱚᱸ ᱵᱟᱹᱫᱽ ᱠᱟᱹᱢᱤ ᱮᱢᱟᱱ ᱠᱟᱹᱢᱤ ᱠᱚ ᱯᱟᱞᱮᱱ ᱫᱤᱠᱩ ᱦᱚᱲ ᱠᱷᱚᱱ ᱫᱚ ᱟᱹᱰᱤ ᱰᱷᱮᱹᱨ ᱧᱚᱜ ᱜᱮᱵᱚᱱ ᱠᱟᱹᱢᱤᱛᱮ ᱟᱵᱚᱣᱟᱜ ᱦᱚᱲᱢᱚ ᱠᱚᱫᱚ ᱱᱟᱯᱟᱭ ᱜᱮ ᱛᱟᱦᱮᱱᱟ ᱟᱨ ᱫᱤᱠᱩ ᱥᱟᱞᱟᱜ ᱫᱚ ᱟᱵᱚ ᱫᱚ ᱡᱟᱹᱥᱛᱤ ᱫᱚ ᱞᱮᱱᱫᱮᱱ ᱛᱟᱵᱚ ᱵᱟᱹᱱᱩᱜ ᱨᱮᱦᱚᱸ ᱟᱠᱚ ᱩᱱᱟᱹᱜ ᱡᱚᱢᱼᱧᱩ ᱵᱟᱵᱚᱱ ᱡᱚᱢ ᱧᱩᱭ ᱨᱮᱦᱚᱸ ᱟᱵᱚᱣᱟᱜ ᱦᱚᱲᱢᱚ ᱫᱚ ᱟᱹᱰᱤ ᱥᱟᱶᱟᱨ ᱜᱮ ᱛᱟᱦᱮᱱ ᱛᱟᱵᱚᱱᱟ ᱟᱨ ᱫᱤᱠᱩ ᱠᱚᱫᱚ ᱡᱟᱹᱥᱛᱤ ᱠᱟᱹᱢᱤ ᱵᱟᱝ ᱠᱚ ᱠᱟᱹᱢᱤᱭᱟ ᱟᱨ ᱡᱚᱢ ᱫᱚ ᱟᱹᱰᱤ ᱠᱚ ᱡᱚᱢᱟ ᱟᱨ ᱦᱟᱱᱟ ᱱᱟᱣᱟ ᱯᱷᱚᱞ ᱯᱟᱠᱚᱲ ᱠᱚ ᱡᱚᱢᱛᱮ ᱯᱟᱞᱮᱱ ᱟᱠᱚᱣᱟᱜ ᱦᱚᱲᱢᱚ ᱫᱚ ᱟᱹᱰᱤ ᱵᱮᱥ ᱜᱮ ᱛᱟᱠᱚ ᱛᱟᱦᱮᱱᱟ ᱟᱨ ᱩᱱᱠᱩ ᱫᱚ ᱡᱟᱹᱥᱛᱤ ᱥᱤᱛᱩᱝ ᱠᱚᱨᱮ ᱫᱚ ᱵᱟᱝ ᱠᱚ ᱠᱟᱹᱢᱤ ᱫᱟᱲᱮᱭᱟᱜᱼᱟ ᱢᱮᱱᱠᱷᱟᱱ ᱟᱵᱚ ᱫᱚ ᱥᱮᱛᱟᱜ ᱠᱷᱚᱱ ᱵᱟᱥᱠᱮ ᱫᱟᱠᱟ ᱡᱚᱢ ᱠᱟᱛᱮ ᱨᱮᱦᱚᱸ ᱟᱹᱰᱤ ᱥᱤᱛᱩᱝ ᱢᱟᱲᱟᱭ ᱥᱤᱛᱩᱝ ᱨᱮᱦᱚᱸ ᱵᱚᱱ ᱠᱟᱹᱢᱤ ᱫᱟᱲᱮᱭᱟᱜ ᱜᱮᱭᱟ ᱟᱨ ᱵᱚᱱ ᱠᱟᱹᱢᱤ ᱠᱟᱱ ᱜᱮᱭᱟ ᱢᱮᱱᱠᱷᱟᱱ ᱪᱷᱟᱹᱛᱤᱠ ᱫᱤᱠᱩ ᱠᱚᱫᱚ ᱵᱟᱝ ᱠᱚ ᱠᱚᱨᱟᱣ ᱫᱟᱲᱮᱭᱟᱜᱼᱟ ᱚᱱᱟ ᱠᱚᱫᱚ ᱟᱵᱚ ᱫᱚ ᱟᱹᱰᱤ ᱟᱭᱢᱟ ᱞᱮᱠᱟᱱᱟᱜ ᱥᱤᱛᱩᱝ ᱡᱟᱹᱯᱩᱫ ᱨᱮᱵᱚᱱ ᱠᱟᱹᱢᱤ ᱜᱮᱭᱟ ᱮᱱ ᱨᱮᱦᱚᱸ ᱦᱚᱲᱢᱚ ᱠᱚ ᱛᱟᱵᱚᱱ ᱵᱷᱟᱹᱜᱤ ᱜᱮ ᱛᱟᱦᱮᱱᱟ ᱟᱨ ᱡᱚᱫᱤ ᱟᱵᱚ ᱵᱟᱵᱚᱱ ᱠᱟᱹᱢᱤ ᱠᱷᱟᱱ ᱦᱚᱲᱢᱚ ᱠᱚ ᱟᱹᱰᱤ ᱥᱟᱶᱟᱨ ᱫᱚ ᱛᱟᱦᱮᱱ ᱠᱟᱱ ᱜᱮᱭᱟ ᱛᱟᱵᱚᱱ ᱟᱨ ᱵᱟᱵᱚᱱ ᱠᱟᱹᱢᱤ ᱠᱷᱟᱱ ᱯᱟᱞᱮᱱ ᱚᱱᱠᱟᱱ ᱥᱟᱶᱟᱨ ᱫᱚ ᱵᱟᱭ ᱛᱟᱦᱮᱱᱟ